ᱦᱮᱸ ᱟᱯᱟᱥᱩᱞᱚᱜ ᱥᱮ ᱡᱤᱭᱚᱱ ᱵᱤᱛᱟᱹᱣ ᱤᱫᱤ ᱠᱟᱛᱮᱫ ᱫᱚ ᱱᱚᱣᱟᱜᱤᱧ ᱞᱟᱹᱭᱟ ᱟᱵᱚᱨᱮᱱ ᱯᱟᱹᱴᱷᱩᱣᱟᱹ ᱠᱚ ᱥᱮ ᱜᱤᱫᱽᱨᱟᱹ ᱠᱚ ᱱᱚᱜᱼᱚᱭ ᱡᱮ ᱪᱟᱥ ᱠᱟᱹᱢᱤ ᱱᱤᱛᱚᱜ ᱪᱟᱥ ᱠᱟᱹᱢᱤ ᱱᱚᱝᱠᱟ ᱧᱮᱞᱚᱜ ᱠᱟᱱᱟ ᱟᱵᱚ ᱫᱚ ᱠᱷᱟᱹᱞᱤ ᱡᱚᱢ ᱥᱩᱢᱩᱝ ᱠᱩᱲᱟᱹᱣ ᱥᱩᱢᱩᱱ ᱜᱮᱵᱚᱱ ᱪᱟᱥ ᱮᱫᱟ ᱢᱮᱱᱠᱷᱟᱱ ᱚᱱᱟ ᱞᱮᱠᱟ ᱫᱚ ᱵᱟᱝᱟ ᱚᱸᱰᱮ ᱠᱷᱚᱱ ᱟᱵᱚ ᱠᱤᱱᱛᱩ ᱚᱪᱚᱜ ᱞᱟᱜᱟᱣ ᱵᱚᱱᱟ ᱚᱸᱰᱮ ᱠᱷᱚᱱ ᱟᱵᱚ ᱠᱤᱱᱛᱩ ᱵᱷᱟᱹᱜᱤ ᱩᱛᱱᱟᱹᱣ ᱰᱮᱵᱷᱞᱚᱯᱢᱮᱱᱴ ᱪᱤᱱᱛᱟᱹ ᱞᱟᱜᱟᱣ ᱵᱚᱱᱟ ᱪᱮᱫ ᱞᱮᱠᱟ ᱡᱮ ᱟᱵᱚ ᱡᱟᱦᱟᱸ ᱵᱚᱱ ᱪᱟᱥ ᱮᱫᱟ ᱚᱱᱟᱨᱮ ᱱᱤᱛᱚᱜ ᱠᱤᱱᱛᱩ ᱥᱟᱭᱮᱱᱥ ᱥᱮ ᱴᱮᱠᱱᱳᱞᱚᱡᱤ ᱟᱨ ᱵᱟᱝᱢᱟ ᱩᱱᱱᱚᱛᱚ ᱯᱨᱚᱡᱩᱠᱛᱤ ᱠᱤᱱᱛᱩ ᱟᱵᱚ ᱞᱟᱜᱟᱣ ᱦᱩᱭᱩᱜ ᱛᱟᱵᱚᱱᱟ ᱪᱮᱫ ᱞᱮᱠᱟ ᱡᱮᱢᱚᱱ ᱪᱟᱥ ᱨᱮ ᱦᱮᱸ ᱥᱮ ᱱᱚᱜᱼᱚᱭ ᱡᱮ ᱦᱩᱲᱩᱢ ᱪᱟᱥᱼᱟ ᱚᱸᱰᱮ ᱠᱤᱱᱛᱩ ᱵᱷᱟᱹᱜᱤ ᱧᱚᱜ ᱤᱛᱟᱹ ᱞᱟᱜᱟᱣ ᱦᱩᱭᱩᱜ ᱛᱟᱢᱟ ᱵᱷᱟᱹᱜᱤ ᱤᱛᱟᱹ ᱚᱸᱰᱮ ᱮᱨ ᱦᱩᱭᱩᱜᱼᱟ ᱥᱟᱶᱛᱮ ᱱᱚᱜᱼᱚᱭ ᱡᱟᱦᱟᱸ ᱵᱚᱱ ᱞᱟᱹᱭ ᱮᱫᱟ ᱱᱚᱜᱼᱚᱭ ᱡᱮ ᱵᱟᱹᱫᱽ ᱮᱢ ᱥᱤᱭᱟ ᱟᱨ ᱥᱤᱨᱮ ᱱᱮᱛᱟᱨ ᱫᱚ ᱡᱟᱦᱟᱸᱭ ᱡᱟᱦᱟᱸᱠᱚ ᱴᱨᱟᱠᱴᱚᱨ ᱥᱮ ᱦᱟᱨᱵᱷᱮᱥᱴᱚᱨ ᱮ ᱱᱚᱜᱼᱚ ᱱᱚᱝᱠᱟᱱᱟᱜ ᱠᱚ ᱛᱟᱞᱟᱛᱮ ᱥᱤ ᱦᱩᱭᱩᱜᱼᱟ ᱡᱟᱛᱮ ᱠᱚᱢ ᱥᱚᱢᱚᱭ ᱛᱮ ᱟᱢ ᱵᱮᱥᱤ ᱞᱚᱜᱚᱱ ᱮᱢ ᱠᱟᱹᱢᱤ ᱫᱟᱲᱮᱜ ᱡᱟᱹᱥᱛᱤᱢ ᱠᱟᱹᱢᱤ ᱫᱟᱲᱮᱭᱟᱜᱼᱟ ᱱᱚᱝᱠᱟᱱ ᱢᱮᱥᱤᱱ ᱡᱚᱱᱛᱨᱚᱯᱟᱹᱛᱤ ᱠᱚ ᱞᱟᱜᱟᱣ ᱦᱩᱭᱩᱜᱼᱟ ᱦᱮᱸ ᱟᱨ ᱚᱱᱟ ᱪᱟᱥ ᱠᱚ ᱱᱚᱝᱠᱟᱵᱚᱱ ᱪᱟᱥ ᱢᱟ ᱡᱟᱛᱮ ᱚᱱᱟ ᱪᱟᱥ ᱟᱢᱟᱜ ᱡᱚᱢ ᱥᱩᱢᱩᱱ ᱫᱚ ᱵᱟᱝ ᱚᱱᱟ ᱟᱠᱷᱨᱤᱧ ᱠᱟᱛᱮᱫ ᱟᱢᱟᱜ ᱡᱤᱭᱚᱱ ᱮᱢ ᱠᱷᱟᱰᱟᱣ ᱫᱟᱲᱮᱭᱟᱜᱼᱟ ᱱᱚᱜᱼᱚ ᱱᱚᱝᱠᱟ ᱠᱟᱛᱮᱫ ᱪᱟᱥ ᱦᱩᱭᱩᱜᱼᱟ ᱦᱩᱲᱩ ᱪᱟᱥ ᱠᱚ ᱟᱨ ᱡᱤᱭᱟᱹᱞᱤ ᱟᱹᱥᱩᱞ ᱠᱚᱦᱚᱸ ᱚᱱᱠᱟᱜᱮ ᱡᱟᱦᱟᱸᱭ ᱡᱤᱭᱟᱹᱞᱤ ᱵᱚᱱ ᱟᱹᱥᱩᱞ ᱠᱚᱣᱟ ᱦᱮᱸ ᱩᱱᱠᱩ ᱡᱤᱭᱟᱹᱞᱤ ᱡᱮᱢᱚᱱ ᱥᱤᱢ ᱥᱩᱠᱨᱤ ᱱᱩᱠᱩ ᱠᱚᱦᱚᱸ ᱟᱹᱥᱩᱞ ᱜᱟᱱᱚᱜᱼᱟ ᱱᱩᱠᱩ ᱠᱚᱦᱚᱸ ᱚᱲᱟᱜ ᱨᱮ ᱦᱮᱸ ᱚᱲᱟᱜ ᱨᱮ ᱚᱱᱠᱟ ᱡᱩᱫᱤ ᱯᱷᱟᱸᱠᱟ ᱡᱟᱭᱜᱟ ᱛᱟᱦᱮᱱᱟ ᱵᱟᱹᱲᱛᱤ ᱧᱚᱜ ᱚᱸᱰᱮ ᱚᱲᱟᱜ ᱵᱮᱱᱟᱣ ᱦᱩᱭᱩᱜᱼᱟ ᱵᱮᱱᱟᱣ ᱠᱟᱛᱮᱫ ᱟᱹᱥᱩᱞ ᱜᱟᱱᱚᱜᱼᱟ ᱥᱟᱶᱛᱮ ᱱᱩᱠᱩ ᱡᱤᱭᱟᱹᱞᱤ ᱠᱚ ᱥᱤᱢ ᱥᱩᱠᱨᱤ ᱥᱚᱢᱚᱭᱨᱮ ᱱᱚᱜᱼᱚᱭ ᱡᱮ ᱨᱳᱜᱽ ᱟᱡᱟᱨ ᱠᱚ ᱦᱤᱡᱩᱜᱼᱟ ᱱᱚᱜᱼᱚ ᱱᱚᱣᱟ ᱠᱚ ᱴᱮᱠᱟᱣ ᱫᱟᱨᱟᱢ ᱠᱚᱨᱛᱮ ᱜᱮᱞᱮ ᱩᱱᱠᱩ ᱵᱤᱵᱷᱤᱱᱱᱚ ᱨᱚᱠᱚᱢᱟᱜ ᱤᱧᱡᱮᱠᱥᱮᱱ ᱥᱮ ᱴᱤᱠᱟ ᱟᱨ ᱵᱟᱝ ᱨᱟᱱ ᱠᱚ ᱡᱚᱢ ᱦᱚᱪᱚ ᱠᱚ ᱦᱩᱭᱩᱜᱼᱟ ᱟᱨ ᱱᱚᱣᱟ ᱨᱟᱱ ᱠᱚᱫᱚ ᱱᱚᱜᱼᱚᱭ ᱡᱮ ᱵᱞᱚᱠ ᱯᱨᱟᱱᱤ ᱥᱟᱥᱛᱷᱚ ᱠᱮᱱᱫᱽᱨᱚ ᱚᱸᱰᱮ ᱠᱷᱚᱱ ᱦᱚᱸᱠᱚ ᱮᱢᱚᱜ ᱜᱮᱭᱟ ᱧᱟᱢᱚᱜᱼᱟ ᱦᱮᱸ ᱟᱨ ᱵᱟᱝ ᱚᱱᱠᱟᱱᱟᱜ ᱠᱚᱱᱚ ᱰᱟᱠᱛᱟᱨ ᱢᱟᱫᱽᱫᱷᱚᱢ ᱛᱮ ᱪᱤᱠᱤᱥᱥᱟ ᱦᱚᱸ ᱠᱚᱨᱟᱣ ᱜᱟᱱᱚᱜᱼᱟ ᱡᱟᱦᱟᱸᱭ ᱫᱚ ᱦᱩᱭᱩᱜ ᱠᱟᱱᱟ ᱠᱚ ᱯᱚᱥᱩ ᱰᱟᱠᱛᱟᱨ ᱠᱟᱱᱟ ᱠᱚ ᱟᱨᱠᱤ ᱡᱤᱭᱟᱹᱞᱤ ᱰᱟᱠᱛᱟᱨ ᱠᱟᱱᱟ ᱠᱚ ᱚᱸᱰᱮ ᱠᱷᱚᱱ ᱠᱚᱨᱟᱣ ᱦᱚᱪᱚ ᱜᱟᱱᱚᱜᱼᱟ ᱟᱨ ᱚᱱᱟ ᱥᱟᱶᱛᱮ ᱡᱟᱦᱟᱸ ᱫᱚᱵᱚᱱ ᱞᱟᱹᱭ ᱮᱫᱟ ᱱᱚᱜᱼᱚᱭ ᱡᱮ ᱥᱤᱢ ᱟᱹᱥᱩᱞ ᱥᱤᱢ ᱪᱟᱥ ᱥᱤᱢ ᱟᱹᱥᱩᱞ ᱦᱚᱸ ᱟᱹᱰᱤ ᱞᱟᱵᱷ ᱡᱚᱱᱚᱠ ᱪᱟᱥ ᱠᱟᱱ ᱜᱮᱭᱟ ᱟᱹᱥᱩᱞ ᱠᱟᱱ ᱜᱮᱭᱟ ᱱᱚᱸᱰᱮ ᱱᱚᱣᱟ ᱛᱮᱦᱚᱸ ᱡᱤᱵᱚᱱ ᱡᱤᱵᱤᱠᱟ ᱵᱤᱛᱟᱹᱣ ᱜᱟᱱᱚᱜᱼᱟ ᱪᱮᱫ ᱞᱮᱠᱟ ᱥᱤᱢ ᱦᱚᱸ ᱡᱩᱫᱤ ᱡᱟᱹᱥᱛᱤᱢ ᱫᱚᱦᱚ ᱠᱚᱣᱟ ᱵᱷᱤᱱᱟᱹ ᱨᱮᱢ ᱚᱲᱟᱜ ᱟᱫᱮᱭᱟ ᱚᱱᱟ ᱚᱲᱟᱜ ᱨᱮ ᱵᱷᱤᱱᱟᱹᱜᱟᱨ ᱛᱮ ᱢᱤᱫᱴᱤᱱ ᱦᱚᱲ ᱛᱟᱦᱮᱸ ᱦᱚᱸ ᱞᱟᱜᱟᱣ ᱮᱭᱟ ᱵᱟᱠᱷᱟᱱ ᱫᱚ ᱵᱟᱭ ᱨᱮᱦᱚᱸ ᱜᱟᱱᱚᱜᱼᱟ ᱚᱲᱟᱜ ᱦᱚᱲ ᱫᱟᱨᱟᱭ ᱛᱮᱜᱮ ᱥᱤᱢ ᱟᱹᱥᱩᱞ ᱫᱚ ᱜᱟᱱᱚᱜᱼᱟ ᱩᱱᱠᱩ ᱥᱤᱢ ᱥᱚᱢᱚᱭ ᱨᱮ ᱡᱚᱢ ᱮᱢ ᱮᱢᱟᱫᱮᱭᱟ ᱥᱚᱢᱚᱭ ᱨᱮ ᱫᱟᱜ ᱥᱚᱢᱚᱭ ᱨᱮ ᱨᱟᱱ ᱢᱩᱨᱜᱟᱹᱱ ᱱᱚᱣᱟ ᱛᱟᱞᱟᱛᱮ ᱠᱤᱱᱛᱩ ᱵᱟᱡᱟᱨ ᱨᱮ ᱥᱤᱢ ᱠᱤᱱᱛᱩ ᱟᱠᱷᱨᱤᱧ ᱜᱟᱱᱚᱜᱼᱟ ᱦᱮᱸ ᱡᱤᱞ ᱞᱮᱠᱟᱛᱮ ᱜᱟᱱᱚᱜᱼᱟ ᱟᱨ ᱵᱟᱝᱠᱷᱟᱱ ᱜᱳᱴᱟ ᱛᱮᱦᱚᱸ ᱥᱤᱢᱟᱜ ᱪᱟᱹᱦᱤᱫᱟ ᱫᱚ ᱱᱤᱛᱚᱜ ᱫᱚ ᱵᱤᱥᱟᱞ ᱢᱮᱱᱟᱜ ᱟᱠᱟᱫᱟ ᱟᱨ ᱵᱟᱝᱠᱷᱟᱱ ᱱᱚᱜᱼᱚᱭ ᱵᱤᱞᱤ ᱥᱤᱢ ᱵᱤᱞᱤ ᱱᱚᱣᱟ ᱥᱤᱢ ᱵᱤᱞᱤ ᱟᱠᱷᱨᱤᱧ ᱠᱟᱛᱮᱫ ᱦᱚᱸ ᱠᱤᱱᱛᱩ ᱡᱤᱵᱤᱠᱟ ᱵᱤᱛᱟᱹᱣ ᱜᱟᱱᱚᱜ ᱟᱥᱮ ᱚᱸᱰᱮ ᱠᱷᱚᱱ ᱨᱳᱡᱽᱜᱟᱨ ᱜᱟᱱᱚᱜᱼᱟ ᱟᱨ ᱟᱨ ᱡᱟᱦᱟᱸ ᱟᱵᱚ ᱱᱚᱜᱼᱚᱭ ᱡᱮ ᱰᱤᱭᱟᱨᱤ ᱢᱟᱱᱮ ᱡᱟᱦᱟᱸ ᱫᱚ ᱛᱚᱣᱟ ᱥᱤᱞᱯᱚ ᱦᱮᱸᱥᱮ ᱵᱟᱝ ᱛᱚᱣᱟ ᱟᱹᱠᱷᱨᱤᱧ ᱠᱟᱛᱮᱫ ᱟᱫᱚ ᱱᱚᱣᱟᱫᱚ ᱪᱤᱠᱟᱹᱜ ᱠᱟᱱᱟ ᱱᱚᱜᱼᱚᱭ ᱡᱮ ᱟᱵᱚ ᱚᱱᱠᱟᱱ ᱡᱟᱦᱟᱸ ᱡᱟᱹᱨᱥᱤ ᱜᱟᱹᱭ ᱠᱟᱱᱟ ᱠᱚ ᱱᱩᱠᱩ ᱜᱟᱹᱭ ᱠᱚ ᱟᱵᱚ ᱠᱤᱨᱤᱧ ᱞᱟᱜᱟᱣ ᱵᱚᱱᱟ ᱥᱟᱶᱛᱮ ᱚᱲᱟᱜ ᱨᱮ ᱚᱱᱠᱟᱱᱟᱜ ᱡᱟᱭᱜᱟ ᱛᱟᱦᱮᱱ ᱠᱷᱟᱱ ᱵᱷᱤᱱᱟᱹᱜᱟᱨᱛᱮ ᱚᱲᱟᱜ ᱵᱮᱱᱟᱣ ᱞᱟᱜᱟᱣ ᱵᱚᱱᱟ ᱚᱱᱟ ᱚᱲᱟᱜ ᱨᱮ ᱫᱚᱦᱚ ᱠᱚ ᱦᱩᱭᱩᱜ ᱛᱟᱵᱚᱱᱟ ᱵᱟᱨᱭᱟ ᱯᱮᱭᱟ ᱡᱟᱦᱟᱸ ᱛᱤᱱᱟᱹᱜ ᱵᱚᱱ ᱫᱟᱲᱮᱭᱟᱜ ᱥᱚᱢᱵᱚᱞ ᱢᱮᱱᱟᱜ ᱛᱟᱵᱚᱱ ᱩᱱᱟᱹᱜ ᱜᱟᱱ ᱵᱚᱱ ᱦᱟᱛᱟᱣ ᱠᱮᱠᱚᱣᱟ ᱦᱟᱛᱟᱣ ᱠᱟᱛᱮᱫ ᱩᱱᱠᱩ ᱜᱟᱹᱭ ᱠᱚ ᱵᱷᱟᱹᱜᱤ ᱵᱷᱟᱵᱽᱛᱮ ᱟᱵᱚᱢᱟ ᱟᱵᱚ ᱵᱷᱩᱥᱤ ᱠᱚ ᱡᱟᱵ ᱠᱚ ᱚᱱᱟ ᱠᱚᱵᱚᱱ ᱡᱚᱢ ᱦᱚᱪᱚ ᱠᱚᱣᱟ ᱟᱨ ᱥᱚᱢᱚᱭᱨᱮ ᱱᱚᱜᱼᱚᱭ ᱡᱮ ᱴᱨᱤᱴᱢᱮᱱᱴ ᱪᱤᱠᱤᱥᱥᱟ ᱡᱟᱛᱮ ᱩᱱᱠᱩᱣᱟᱜ ᱡᱩᱫᱤ ᱠᱳᱱᱚ ᱨᱚᱠᱚᱢᱟᱜ ᱨᱳᱜᱽ ᱟᱡᱟᱨ ᱵᱤᱜᱷᱤᱱ ᱟᱞᱚ ᱦᱩᱭᱩᱜ ᱛᱟᱠᱚᱢᱟ ᱱᱚᱜᱼᱚ ᱱᱚᱣᱟ ᱠᱤᱱᱛᱩ ᱟᱹᱰᱤ ᱠᱷᱮᱭᱟᱞ ᱫᱚᱦᱚ ᱫᱚᱨᱠᱟᱨ ᱠᱟᱱᱟ ᱛᱟᱦᱚᱞᱮ ᱠᱤᱱᱛᱩ ᱟᱵᱚ ᱠᱤᱱᱛᱩ ᱥᱚᱢᱚᱭᱨᱮ ᱛᱚᱣᱟᱵᱚᱱ ᱧᱟᱢ ᱫᱟᱲᱮᱭᱟᱜᱼᱟ ᱟᱨ ᱚᱱᱟ ᱛᱚᱣᱟ ᱵᱟᱡᱟᱨ ᱨᱮ ᱠᱤᱱᱛᱩ ᱟᱠᱷᱨᱤᱧ ᱜᱟᱱᱚᱜᱼᱟ ᱥᱮ ᱟᱠᱷᱨᱤᱧ ᱠᱟᱛᱮᱫ ᱡᱤᱵᱤᱠᱟ ᱨᱳᱡᱽᱜᱟᱨ ᱜᱟᱱᱚᱜᱼᱟ ᱛᱳ ᱚᱱᱟ ᱥᱟᱶᱛᱮ ᱱᱚᱣᱟᱧ ᱞᱟᱹᱭ ᱛᱚᱨᱟᱣᱟᱜᱼᱟ ᱡᱟᱦᱟᱸ ᱜᱮᱵᱚᱱ ᱵᱮᱵᱽᱥᱟ ᱵᱟᱱᱤᱡᱡᱚᱭᱟ ᱵᱮᱯᱟᱨᱤᱭᱟᱵᱚᱱ ᱡᱚᱛᱚ ᱜᱮ ᱠᱤᱱᱛᱩ ᱢᱟᱱᱮ ᱴᱨᱮᱱᱤᱝ ᱢᱟᱱᱮ ᱴᱨᱮᱱᱤᱝ ᱦᱟᱛᱟᱣ ᱦᱩᱭᱩᱜᱼᱟ ᱡᱟᱦᱟᱸ ᱫᱚ ᱤᱱᱰᱟᱥᱴᱨᱤᱭᱟᱞ ᱴᱨᱮᱱᱤᱝ ᱡᱟᱦᱟᱸ ᱠᱮᱫᱨᱚ ᱠᱟᱱᱟ ᱚᱸᱰᱮᱠᱷᱚᱱ ᱠᱤᱱᱛᱩ ᱱᱚᱣᱟ ᱦᱚᱭ ᱰᱤᱯᱞᱚᱢᱟ ᱠᱚᱨᱥ ᱥᱮ ᱥᱟᱨᱴᱚᱯᱷᱤᱠᱮᱴ ᱨᱮᱭᱟᱜ ᱥᱟᱨᱴᱚᱯᱷᱤᱠᱮᱴ ᱛᱟᱦᱮᱸ ᱞᱮᱱᱠᱷᱟᱱ ᱵᱷᱟᱹᱜᱤᱭᱟ ᱱᱤᱡᱮ ᱯᱚᱠᱠᱷᱮ ᱟᱨᱠᱤ ᱦᱮᱸ ᱪᱮᱫᱟᱜ ᱥᱮ ᱠᱟᱨᱚᱱ ᱵᱮᱵᱽᱥᱟ ᱛᱚ ᱥᱚᱨᱠᱟᱨᱟᱜ ᱢᱤᱫᱴᱤᱡ ᱥᱟᱨᱴᱤᱯᱷᱤᱠᱮᱴ ᱫᱚ ᱚᱵᱚᱥᱥᱳᱭ ᱞᱟᱹᱠᱛᱤ ᱜᱮ ᱢᱮᱱᱟᱜᱼᱟ ᱢᱮᱱᱛᱤᱧ ᱢᱚᱱᱮᱭᱟ ᱟᱨ ᱚᱱᱟ ᱥᱟᱶᱛᱮ ᱡᱟᱦᱟᱸ ᱵᱚᱱ ᱞᱟᱹᱭ ᱮᱫᱟ ᱠᱟᱴᱷ ᱢᱤᱥᱛᱨᱤ ᱠᱟᱴᱷ ᱢᱤᱥᱛᱨᱤ ᱠᱚᱦᱚᱸ ᱟᱵᱚ ᱱᱚᱜᱼᱚᱭ ᱡᱟᱦᱟᱸ ᱫᱚ ᱠᱚ ᱞᱟᱹᱭᱟᱜ ᱠᱟᱱᱟ ᱡᱮ ᱟᱭ ᱴᱤ ᱟᱭ ᱱᱚᱜᱼᱚ ᱱᱚᱣᱟ ᱠᱚᱨᱮ ᱠᱷᱚᱱ ᱟᱵᱚ ᱠᱤᱱᱛᱩ ᱡᱩᱫᱤ ᱵᱚᱱ ᱫᱟᱲᱮᱭᱟᱜᱼᱟ ᱱᱚᱜᱼᱚᱭ ᱡᱮ ᱠᱟᱨᱯᱮᱱᱴᱟᱨ ᱨᱮᱭᱟᱜ ᱥᱮᱬᱟ ᱢᱟᱱᱮ ᱥᱟᱨᱴᱚᱯᱷᱤᱠᱮᱴ ᱠᱚᱨᱥ ᱠᱚᱨᱟᱣ ᱜᱟᱱᱚᱜᱼᱟ ᱥᱮ ᱱᱚᱣᱟᱨᱮ ᱚᱱᱠᱟᱱᱟᱜ ᱡᱟᱦᱟᱸ ᱥᱚᱢᱚ ᱛᱩᱞᱞᱚ ᱥᱟᱨᱴᱚᱯᱷᱤᱠᱮᱴ ᱠᱚ ᱢᱮᱱᱟᱜᱼᱟ ᱱᱚᱣᱟ ᱠᱚ ᱠᱚᱨᱟᱣ ᱠᱟᱛᱮᱫ ᱠᱤᱱᱛᱩ ᱟᱵᱚ ᱫᱚ ᱠᱟᱴᱷ ᱢᱤᱥᱛᱨᱤ ᱥᱮ ᱠᱟᱴᱷ ᱨᱮᱭᱟᱜ ᱟᱭᱢᱟ ᱞᱮᱠᱟᱱ ᱡᱤᱱᱤᱥᱯᱟᱛᱤ ᱵᱮᱱᱟᱣ ᱠᱟᱛᱮᱫ ᱟᱵᱚ ᱠᱤᱱᱛᱩ ᱟᱵᱚᱣᱟᱜ ᱡᱟᱝᱜᱟ ᱛᱮᱵᱚᱱ ᱛᱤᱸᱜᱩ ᱠᱮᱴᱮᱡ ᱫᱟᱨᱟᱢ ᱫᱲᱮᱭᱟᱜᱼᱟ ᱢᱮᱱᱛᱤᱧ ᱢᱚᱱᱮᱭᱟ ᱤᱧ ᱟᱫᱚ ᱱᱚᱜᱼᱚ ᱱᱚᱣᱟ ᱠᱚ ᱡᱚᱛᱚᱜᱮ ᱠᱤᱱᱛᱩ ᱟᱵᱚᱣᱟᱜ ᱥᱟᱨᱴᱤᱯᱷᱤᱠᱮᱴ ᱛᱟᱦᱮᱸ ᱞᱮᱱᱠᱷᱟᱱ ᱠᱷᱩᱵᱽ ᱵᱷᱟᱜᱮᱭᱟ ᱡᱟᱦᱟᱸ ᱫᱚ ᱜᱚᱵᱷᱢᱮᱱᱴ ᱡᱟᱦᱟᱸ ᱥᱮᱱᱴᱨᱟᱞ ᱜᱚᱵᱷᱢᱮᱱᱴ ᱮ ᱦᱩᱭᱩᱜ ᱟᱨ ᱮᱥᱴᱮᱴ ᱜᱚᱵᱷᱢᱮᱱᱴ ᱮ ᱦᱩᱭᱩᱜ ᱡᱟᱦᱟᱸ ᱤᱱᱰᱟᱥᱴᱨᱤᱭᱟᱞ ᱴᱨᱮᱱᱤᱝ ᱤᱥᱠᱩᱞ ᱠᱚ ᱢᱮᱱᱟᱜ ᱛᱟᱭᱟ ᱚᱱᱟ ᱤᱥᱠᱩᱞ ᱥᱮ ᱡᱟᱦᱟᱸ ᱥᱴᱩᱰᱤᱭᱳ ᱢᱮᱱᱟᱜ ᱛᱟᱭ ᱚᱱᱟ ᱥᱴᱩᱰᱩᱭᱳ ᱤᱱᱥᱴᱤᱭᱩᱴ ᱠᱷᱚᱱ ᱠᱤᱱᱛᱩ ᱟᱵᱚ ᱚᱱᱟ ᱥᱟᱨᱴᱚᱯᱷᱤᱠᱮᱴ ᱠᱚ ᱠᱚᱨᱟᱣ ᱞᱟᱜᱟᱣ ᱵᱚᱱᱟ ᱟᱨᱠᱤ ᱛᱟᱦᱚᱞᱮ ᱠᱷᱟᱱ ᱟᱵᱚᱣᱟᱜ ᱱᱚᱣᱟ ᱤᱭᱟᱹ ᱠᱚᱦᱚᱸ ᱡᱤᱵᱤᱠᱟ ᱠᱚᱦᱚᱸ ᱠᱟᱹᱡ ᱡᱤᱱᱩᱭᱤᱱ ᱦᱩᱭᱩᱜᱼᱟ